ᱵᱨᱤᱴᱤᱥ ᱫᱚ ᱵᱮᱯᱥᱟ ᱵᱟᱱᱤᱡᱚ ᱤᱫᱤ ᱠᱟᱛᱮᱫ ᱵᱷᱟᱨᱚᱛ ᱨᱮ ᱦᱮᱡᱞᱮᱱᱟ ᱥᱟᱥᱚᱱ ᱞᱟᱹᱜᱤᱫ ᱛᱮ ᱵᱷᱟᱨᱚᱛ ᱨᱮᱱ ᱦᱚᱲᱠᱚ ᱥᱟᱥᱚᱱ ᱠᱚ ᱵᱤᱨᱩᱫ ᱨᱮ ᱞᱟᱹᱲᱦᱟᱹᱭ ᱠᱟᱛᱮᱫ ᱡᱟᱦᱟᱸ ᱩᱱᱱᱤᱥᱚ ᱥᱟᱛᱪᱚᱞᱞᱤᱥ ᱥᱟᱞᱨᱮ ᱵᱷᱟᱨᱚᱛ ᱫᱤᱥᱚᱢ ᱠᱚ ᱥᱟᱹᱫᱷᱤᱱ ᱞᱮᱫᱟ ᱧᱩᱛᱩᱢᱟᱱ ᱜᱷᱚᱴᱚᱱᱟ ᱥᱮ ᱱᱮᱛᱟ ᱫᱚ ᱡᱟᱦᱟᱸ ᱤᱧᱤᱧ ᱩᱭᱦᱟᱹᱨ ᱫᱟᱲᱮᱭᱟᱭᱟ ᱩᱱᱤ ᱫᱚᱭ ᱦᱩᱭᱩᱜ ᱠᱟᱱᱟ ᱜᱟᱱᱫᱷᱤᱡᱤ ᱩᱱᱤ ᱫᱚ ᱩᱱᱤᱫᱚ ᱰᱟᱱᱰᱤᱡ ᱚᱵᱷᱤᱡᱟᱱᱮ ᱠᱚᱨᱟᱣ ᱞᱮᱫᱟ